ᱛᱮᱦᱮᱧ ᱟᱨ ᱢᱤᱫ ᱡᱟᱭᱜᱟ ᱠᱷᱚᱱ ᱟᱨ ᱢᱤᱫᱴᱟᱝ ᱪᱟᱞᱟᱜ ᱞᱟᱹᱜᱤᱫᱼᱛᱮ ᱟᱵᱚ ᱥᱩᱡᱳᱜᱽ ᱞᱟᱹᱜᱤᱫᱼᱛᱮ ᱜᱟᱹᱰᱤ ᱠᱚᱵᱚᱱ ᱵᱮᱵᱷᱟᱨᱮᱜᱼᱟ ᱟᱫᱚ ᱛᱮᱦᱮᱧ ᱚᱱᱟᱜᱮ ᱜᱟᱹᱰᱤ ᱫᱚ ᱡᱩᱫᱤ ᱜᱟᱹᱰᱤᱵᱚᱱ ᱵᱮᱵᱷᱟᱨᱟ ᱮᱱᱠᱷᱟᱱ ᱜᱟᱹᱰᱤ ᱫᱚ ᱢᱟᱲᱟᱝ ᱜᱟᱹᱰᱤ ᱚᱠᱚᱭᱟᱜ ᱢᱮᱱᱟᱜᱼᱟ ᱩᱱᱤ ᱥᱟᱞᱟᱜ ᱡᱚᱜᱟᱡᱳᱜᱽ ᱠᱟᱛᱮᱫ ᱱᱚᱣᱟ ᱠᱩᱞᱤ ᱦᱩᱭᱟᱵᱚᱱᱟ ᱡᱮ ᱜᱟᱹᱰᱤ ᱛᱮᱦᱮᱧ ᱤᱱᱟᱹ ᱡᱟᱦᱟᱸ ᱦᱤᱞᱳᱜ ᱟᱵᱚᱵᱚᱱ ᱪᱞᱟᱜᱼᱟ ᱤᱱᱟᱹ ᱦᱤᱞᱳᱜ ᱢᱟᱹᱦᱤᱛ ᱞᱟᱹᱭ ᱠᱟᱛᱮᱫ ᱡᱮ ᱤᱱᱟᱹ ᱦᱤᱞᱳᱜ ᱚᱠᱟ ᱠᱚᱥᱮᱱ ᱯᱟᱞᱮᱱ ᱟᱭᱟᱜ ᱟᱨᱦᱚᱸ ᱥᱮᱱᱚᱜ ᱨᱮᱭᱟᱜ ᱢᱮᱱᱟᱜᱼᱟ ᱡᱩᱫᱤ ᱵᱟᱹᱱᱩᱜ ᱟᱹᱱᱤᱡᱽ ᱤᱱᱟᱹᱠᱷᱟᱱ ᱟᱵᱚ ᱱᱚᱣᱟᱵᱚᱱ ᱢᱮᱱ ᱫᱟᱲᱮᱭᱟᱜᱼᱟ ᱱᱚᱣᱟ ᱠᱚᱵᱚᱱ ᱫᱚᱦᱚ ᱫᱟᱲᱮᱭᱟᱜᱼᱟ ᱡᱮ ᱤᱧ ᱱᱤᱭᱟᱹ ᱴᱷᱟᱶ ᱠᱷᱚᱱ ᱚᱱᱟ ᱴᱷᱟᱣᱤᱧ ᱪᱟᱞᱟᱜᱼᱟ ᱱᱤᱱᱟᱹᱜ ᱚᱠᱛᱚ ᱨᱤᱧ ᱪᱟᱞᱟᱜᱼᱟ ᱱᱚᱝᱠᱟᱱ ᱡᱟᱭᱜᱟᱨᱮ ᱟᱢᱟᱜ ᱜᱟᱹᱰᱤ ᱠᱤ ᱥᱚᱢᱚᱭᱮ ᱮᱢ ᱫᱟᱲᱮᱭᱟᱜᱼᱟ ᱡᱩᱫᱤ ᱚᱱᱟ ᱥᱟᱹᱨᱤ ᱜᱮᱭᱟ ᱥᱚᱢᱚᱭ ᱠᱚ ᱴᱷᱤᱠᱜᱮᱭᱟ ᱮᱱᱠᱷᱟᱱ ᱠᱟᱹᱣᱰᱤ ᱨᱮᱭᱟᱜ ᱠᱟᱛᱷᱟ ᱨᱟᱠᱟᱵᱽᱼᱟ ᱡᱮ ᱠᱟᱹᱣᱰᱩ ᱛᱤᱱᱟᱹᱜ ᱜᱟᱱ ᱞᱟᱜᱟᱜᱼᱟ ᱱᱚᱸᱰᱮ ᱠᱷᱚᱱ ᱚᱸᱰᱮ ᱪᱟᱞᱟᱜ ᱞᱟᱹᱜᱤᱫᱼᱛᱮ ᱛᱤᱱᱟᱹᱜ ᱜᱟᱱ ᱠᱟᱹᱣᱰᱤ ᱞᱟᱜᱟᱜᱼᱟ ᱟᱫᱚ ᱤᱱᱟᱹ ᱠᱟᱹᱣᱰᱤ ᱠᱚ ᱜᱚᱴᱟᱭᱮᱱ ᱠᱷᱟᱱᱜᱮ ᱟᱫᱚ ᱥᱟᱸᱜᱷᱟᱨ ᱫᱚ ᱜᱟᱱᱚᱜᱼᱟ ᱥᱮᱱ ᱫᱚ ᱜᱟᱱᱚᱜᱼᱟ ᱱᱤᱭᱟᱹ ᱞᱟᱹᱜᱤᱫᱼᱛᱮ ᱱᱮᱜᱼᱮ ᱱᱤᱭᱟᱹ ᱠᱚ ᱡᱤᱱᱤᱥ ᱠᱷᱮᱭᱟᱞ ᱫᱚᱦᱚ ᱦᱩᱭᱩᱜᱼᱟ